ᱢᱤᱫ ᱜᱮ ᱥᱟᱭ ᱵᱟᱨ ᱯᱮ ᱥᱟᱭ ᱯᱩᱱ ᱯᱩᱱ ᱜᱮ ᱥᱟᱭ ᱢᱚᱬᱮ ᱢᱚᱬᱮ ᱜᱮ ᱥᱟᱭ ᱵᱟᱨ ᱥᱟᱭ ᱯᱮ ᱟᱨ ᱛᱩᱨᱩᱭ ᱜᱮ ᱥᱟᱭ ᱵᱟᱨ ᱜᱮᱞ ᱢᱤᱫ